ᱱᱚᱣᱟ ᱫᱩᱱᱤᱭᱟᱹᱨᱮ ᱱᱤᱛᱚᱜ ᱡᱟᱦᱟᱸᱞᱮᱠᱟ ᱥᱟᱡᱮᱥᱚᱱ ᱢᱮᱱᱟᱜᱼᱟ ᱱᱤᱛᱚᱜ ᱱᱤᱡᱮᱨᱮᱱ ᱟᱛᱩᱨᱮᱱ ᱦᱚᱸ ᱡᱩᱣᱟᱹᱱ ᱠᱚᱲᱟᱠᱚ ᱟᱠᱚᱨᱮᱱ ᱡᱤᱣᱤ ᱜᱟᱛᱮ ᱧᱟᱢ ᱞᱟᱜᱤᱫ ᱟᱹᱰᱤ ᱠᱚᱥᱴᱚ ᱦᱩᱭᱩᱜ ᱠᱟᱱᱟ ᱟᱹᱰᱤ ᱠᱩᱨᱩᱢᱩᱴᱩ ᱪᱷᱩᱴᱟᱹᱣ ᱦᱩᱭᱩᱜ ᱠᱟᱱᱟ ᱟᱹᱰᱤᱼᱟᱹᱰᱤ ᱡᱟᱭᱜᱟᱨᱮ ᱫᱟᱬᱟᱱ ᱦᱩᱭᱩᱜ ᱠᱟᱱᱟ ᱟᱠᱚ ᱛᱟᱭᱱᱚᱢᱨᱮ ᱥᱮᱱᱚᱜ ᱦᱩᱭᱩᱜ ᱠᱟᱱᱟ ᱛᱟᱹᱣ ᱞᱮᱠᱤᱱ ᱱᱤᱡᱮᱨᱤᱱ ᱡᱤᱣᱤ ᱜᱟᱛᱮ ᱞᱮᱠᱟ ᱛᱮᱫᱚ ᱵᱟᱠᱚ ᱟᱯᱱᱟᱨ ᱫᱟᱲᱮᱭᱟᱠᱚ ᱠᱟᱱᱟ ᱟᱨ ᱵᱟᱠᱚ ᱧᱟᱢᱮᱫ ᱠᱚᱣᱟ ᱱᱮᱜᱼᱮ ᱱᱤᱝᱠᱟᱹ ᱫᱷᱟᱨᱛᱤᱨᱮᱜᱮ ᱤᱱᱠᱟᱹᱜᱮ ᱪᱟᱞᱟᱜ ᱠᱟᱱᱟ ᱡᱮ ᱡᱤᱣᱤ ᱜᱟᱛᱮ ᱧᱟᱢᱫᱚ ᱟᱹᱰᱤᱜᱮ ᱢᱩᱥᱠᱤᱞ ᱜᱮᱭᱟ

ᱯᱷᱟᱞᱛᱩ ᱦᱩᱭᱩᱜᱼᱟ ᱵᱮᱠᱟᱨ ᱦᱩᱭᱩᱜ ᱛᱟᱢᱟ ᱦᱮᱸ ᱮᱱᱠᱷᱟᱹᱱ ᱟᱛᱩᱨᱮᱱ ᱡᱩᱣᱟᱹᱱ ᱠᱚᱲᱟᱦᱚᱸ ᱚᱱᱟᱪᱤᱠᱟᱹ ᱟᱹᱰᱤ ᱦᱚᱲ ᱮᱠᱞᱟᱜᱮᱠᱚ ᱛᱟᱦᱮᱱᱟ ᱚᱱᱟ ᱢᱚᱱᱮᱨᱮ ᱟᱹᱰᱤ ᱫᱩᱠᱜᱮ ᱵᱩᱡᱷᱟᱹᱜᱼᱟ ᱱᱤᱡᱮᱦᱚᱸ ᱧᱮᱞ ᱠᱟᱛᱮᱫ ᱪᱮ ᱱᱤᱡᱮᱨᱮᱱ ᱟᱛᱩᱨᱮᱱ ᱠᱚᱲᱟᱠᱚ ᱱᱤᱝᱠᱟᱹ ᱮᱠᱞᱟᱠᱚ ᱫᱟᱬᱟᱱ ᱠᱟᱱᱟ ᱡᱩᱨᱤ ᱜᱟᱛᱮ ᱠᱚ ᱵᱟᱠᱚ ᱧᱟᱢᱮᱫ ᱠᱚᱣᱟ ᱦᱟᱹᱱᱤ ᱠᱩᱲᱤ ᱛᱟᱭᱚᱢᱨᱮ ᱱᱷᱟᱹᱭ ᱠᱩᱲᱤ ᱛᱟᱭᱚᱢᱨᱮ ᱠᱚ ᱥᱮᱱᱚᱜᱼᱟ ᱞᱮᱠᱤᱱ ᱡᱚᱛᱚ ᱦᱚᱲᱜᱮ ᱢᱟᱱᱮ ᱢᱤᱫ ᱢᱟᱦᱤᱱᱟᱹ ᱵᱟᱨ ᱢᱟᱦᱤᱱᱟᱹ ᱠᱚ ᱨᱚᱯᱚᱲᱟ ᱤᱱᱟᱹᱯᱚᱨᱮ ᱠᱚ ᱵᱟᱜᱤ ᱟᱠᱚᱣᱟ ᱮᱱᱠᱷᱟᱱ ᱤᱱᱟᱹᱜᱮ ᱫᱚᱢᱮ ᱟᱹᱲᱤᱥ ᱵᱩᱡᱟ ᱱᱤᱡᱮᱦᱚᱸ ᱟᱹᱲᱤᱥᱜᱮ ᱵᱩᱡᱷᱟᱹᱜᱼᱟ ᱟᱨ ᱟᱛᱩᱨᱮᱱ ᱠᱚᱲᱟ ᱠᱚᱦᱚᱸ ᱫᱚᱢᱮ ᱠᱚ ᱟᱹᱲᱤᱥᱚᱜ ᱜᱮᱭᱟ ᱞᱮᱠᱤᱱ ᱛᱟᱹᱣ ᱯᱟᱛᱟ ᱠᱚ ᱫᱟᱬᱟᱱ ᱠᱚᱫᱚᱞᱮ ᱥᱮᱱᱚᱜ ᱜᱮᱭᱟ ᱛᱟᱹᱣ ᱧᱟᱢ ᱫᱚ ᱵᱟᱞᱮ ᱧᱟᱢᱮᱫ ᱠᱚᱣᱟ ᱱᱤᱡᱮᱦᱚᱸ ᱤᱧᱦᱚᱸ ᱮᱠᱞᱟᱜᱮ ᱢᱤᱱᱟᱹᱧᱟ ᱱᱤᱛᱚᱜ ᱫᱷᱟᱹᱵᱤᱡ ᱚᱠᱚᱭᱦᱚᱸ ᱡᱤᱣᱤ ᱜᱟᱛᱮᱠᱚ ᱵᱟᱹᱧ ᱧᱟᱢ ᱟᱠᱟᱫ ᱠᱚᱣᱟ ᱱᱤᱡᱮᱦᱚᱸ ᱤᱱᱟᱹᱜᱮᱧ ᱪᱷᱩᱴᱟᱹᱣ ᱟᱠᱟᱱᱟᱹᱧ ᱡᱮ ᱵᱟᱝᱟ ᱛᱤᱥ ᱠᱚᱛᱮᱧ ᱧᱟᱢ